ᱞᱟᱹᱠᱛᱤᱭᱟᱱ ᱥᱩᱡᱳᱜᱽ ᱠᱚᱫᱚ ᱥᱚᱨᱠᱟᱨᱮ ᱮᱢ ᱟᱠᱟᱫᱼᱟ ᱤᱠᱷᱟᱹᱱ ᱚᱱᱟ ᱠᱚᱫᱚ ᱠᱟᱹᱢᱤᱨᱮ ᱵᱟᱭ ᱞᱟᱜᱟᱫᱚᱜ ᱠᱟᱱᱟ ᱟᱹᱰᱤᱜᱟᱱ ᱟᱛᱳ ᱨᱮ ᱧᱮᱞᱚᱜᱚᱜ ᱠᱟᱱᱟ ᱚᱲᱟᱜ ᱠᱟᱛᱷᱟ ᱡᱳᱡᱚᱱᱟ ᱠᱚᱢᱟ ᱢᱮᱱᱟᱜ ᱜᱮᱭᱟ ᱚᱲᱟᱜᱮ ᱵᱮᱱᱟᱣ ᱮᱫᱟ ᱟᱛᱨᱟᱜᱮ ᱵᱮᱱᱟᱣ ᱦᱚᱪᱚᱭᱮᱫ ᱠᱚᱣᱟ ᱵᱟᱝᱫᱚ ᱩᱱᱠᱩ ᱠᱟᱹᱢᱤ ᱠᱚ ᱡᱟᱦᱟᱸᱭ ᱠᱚ ᱦᱟᱛᱟᱣᱮᱫᱼᱟ ᱩᱱᱠᱩ ᱠᱚ ᱵᱟᱝᱠᱚ ᱯᱩᱨᱟᱹᱣᱮᱫᱟ ᱵᱟᱝᱫᱚ ᱚᱠᱟ ᱞᱮᱠᱟᱛᱮ ᱟᱛᱳᱼᱟᱛᱳᱢ ᱫᱟᱬᱟ ᱞᱮᱠᱷᱟᱱ ᱧᱮᱞᱟᱢ ᱟᱫᱷᱟ ᱜᱮ ᱚᱲᱟᱜ ᱛᱟᱦᱮᱱᱟ ᱟᱨ ᱚᱱᱟ ᱡᱟᱦᱟᱸ ᱨᱮ ᱴᱟᱺᱰᱤ ᱚᱲᱟᱜ ᱵᱟᱠᱷᱟᱱ ᱚᱱᱟ ᱦᱚᱸ ᱚᱱᱠᱟᱜᱮ ᱱᱤᱛᱚᱜ ᱧᱮᱞᱢᱮ ᱩᱱᱟᱹᱜ ᱮ ᱵᱮᱵᱚᱥᱛᱷᱟ ᱞᱮᱫᱟ ᱩᱱᱟᱹᱜ ᱥᱩᱡᱳᱜᱮ ᱮᱢ ᱞᱮᱫᱼᱟ ᱚᱱᱟ ᱟᱛᱳ ᱚᱲᱟᱜ ᱪᱟᱞᱟᱜ ᱢᱮ ᱚᱲᱟᱜᱼᱚᱲᱟᱜ ᱪᱟᱞᱟᱜ ᱢᱮ ᱚᱱᱟ ᱨᱮᱱᱟᱜ ᱵᱮᱵᱚᱥᱛᱷᱟ ᱫᱚ ᱪᱮᱫᱦᱚᱸ ᱵᱟᱢ ᱧᱟᱢᱟ ᱫᱟᱜ ᱨᱮᱱᱟᱜ ᱵᱮᱵᱚᱥᱛᱷᱟ ᱴᱷᱤᱠ ᱵᱟᱹᱱᱩᱜ ᱟᱱᱟ ᱱᱤᱛᱚᱜ ᱫᱷᱟᱹᱨᱤᱡ ᱦᱚᱸ ᱵᱟᱭ ᱟᱠᱟᱱᱟ ᱟᱫᱚ ᱱᱚᱜᱼᱚ ᱱᱚᱝᱠᱟᱱᱟᱜ ᱠᱟᱛᱷᱟ ᱠᱚᱜᱮ ᱫᱟᱜ ᱨᱮᱱᱟᱜ ᱢᱟ ᱫᱟᱜ ᱨᱮᱱᱟᱜ ᱟᱱᱟᱴ ᱦᱚᱸ ᱢᱮᱱᱟᱜ ᱜᱮᱭᱟ ᱚᱲᱟᱜ ᱨᱮᱭᱟᱜ ᱟᱱᱟᱴ ᱦᱚᱸ ᱢᱮᱱᱟᱜ ᱜᱮᱭᱟ ᱪᱟᱥᱵᱟᱥ ᱞᱟᱹᱜᱤᱫ ᱟᱵᱚ ᱱᱩᱠᱩ ᱤᱭᱟᱹ ᱠᱚ ᱡᱟᱦᱟᱸᱭ ᱵᱚᱱ ᱢᱮᱱᱟ ᱠᱟᱹᱢᱤ ᱦᱚᱲᱠᱚ ᱵᱟᱠᱷᱟᱱ ᱵᱟᱹᱫᱽ ᱵᱟᱹᱭᱦᱟᱹᱲᱟᱱ ᱦᱚᱲ ᱠᱚ ᱪᱟᱹᱥᱤ ᱠᱤᱥᱟᱹᱬ ᱠᱚ ᱡᱟᱦᱟᱸ ᱥᱟᱨ ᱠᱚ ᱠᱚ ᱠᱷᱚᱫᱽ ᱮᱢᱚᱜ ᱠᱚ ᱠᱟᱛᱷᱟ ᱥᱚᱨᱠᱟᱨ ᱛᱮ ᱚᱱᱠᱟ ᱢᱟ ᱵᱟᱭ ᱧᱟᱢᱚᱜ ᱠᱟᱱᱟ ᱚᱱᱟ ᱠᱚ ᱧᱟᱢᱚᱜ ᱨᱮᱱᱟᱜ ᱠᱟᱛᱷᱟ ᱠᱚᱛᱮ ᱩᱱᱠᱩ ᱪᱟᱹᱥᱤ ᱠᱚᱫᱚ ᱮᱢ ᱨᱮᱱᱟᱜ ᱠᱟᱛᱷᱟ ᱟᱫᱚ ᱠᱟᱹᱴᱤᱡ ᱫᱷᱟᱨᱟ ᱫᱚᱭ ᱠᱚᱢ ᱟᱠᱟᱫ ᱜᱮᱭᱟ ᱟᱨᱦᱚᱸ ᱩᱱᱠᱩ ᱫᱚ ᱟᱹᱰᱤ ᱠᱚᱢ ᱞᱟᱹᱠᱛᱤ ᱠᱟᱱᱟ ᱪᱟᱹᱥᱤ ᱠᱚᱜᱮ ᱛᱚ ᱱᱚᱣᱟ ᱫᱤᱥᱚᱢ ᱨᱤᱱ ᱵᱟᱼᱵᱟᱧᱪᱟᱣ ᱠᱚᱢᱟ ᱡᱤᱣᱤ ᱵᱟᱼᱵᱟᱧᱪᱟᱣ ᱠᱚᱢᱟ ᱩᱠᱩᱨᱤᱡ ᱟᱫᱚ ᱟᱞᱮ ᱫᱚ ᱟᱞᱮ ᱟᱫᱤᱵᱟᱥᱤ ᱦᱚᱲ ᱫᱚ ᱪᱟᱹᱥᱤ ᱪᱟᱹᱥᱤ ᱠᱟᱱ ᱜᱮᱭᱟᱞᱮ ᱟᱞᱮᱭᱟᱜ ᱠᱟᱹᱣᱰᱤ ᱫᱟᱲᱮ ᱫᱚ ᱛᱟᱞᱮ ᱢᱮᱱᱟᱜᱼᱟ ᱟᱞᱮ ᱫᱚ ᱪᱟᱹᱥᱤ ᱠᱤᱥᱟᱹᱬ ᱠᱟᱱᱟ ᱵᱟᱠᱷᱟᱱ ᱪᱟᱹᱥᱤ ᱛᱮᱞᱮ ᱟᱹᱥᱩᱞᱚᱜ ᱠᱟᱱᱟ ᱤᱱᱟᱹᱜᱮ ᱠᱟᱹᱢᱤ ᱟᱫᱚ ᱚᱱᱟ ᱠᱚ ᱟᱱᱟᱴ ᱦᱤᱡᱩᱜ ᱠᱟᱱᱟ ᱵᱟᱭ ᱯᱩᱨᱚᱱ ᱟᱠᱟᱱᱟ